ᱵᱟᱸᱠᱩᱲᱟ ᱦᱚᱱᱚᱛ ᱨᱮᱭᱟᱜ ᱱᱟᱜᱟᱢ ᱫᱚ ᱦᱩᱭᱩᱜ ᱠᱟᱱᱟ ᱵᱟᱸᱠᱩᱲᱟ ᱨᱮ ᱵᱷᱟᱜᱮ ᱨᱟᱥᱛᱟ ᱵᱟᱝ ᱛᱟᱦᱮᱸ ᱠᱟᱱᱟ ᱜᱟᱹᱰᱤ ᱠᱚᱦᱚᱸ ᱵᱷᱟᱹᱜᱤ ᱪᱮᱨᱦᱟ ᱵᱟᱝ ᱪᱟᱞᱟᱣ ᱠᱚᱜᱼᱟ ᱟᱨ ᱤᱥᱠᱩᱞ ᱠᱚᱞᱮᱡᱽ ᱠᱚᱦᱚᱸ ᱵᱟᱝ ᱛᱟᱦᱮᱸ ᱠᱟᱱᱟ ᱦᱟᱥᱯᱟᱛᱟᱞ ᱵᱟᱝ ᱦᱩᱭ ᱞᱮᱱᱟ ᱠᱟᱱᱮᱠᱴ ᱨᱮᱱᱟᱝ ᱵᱮᱵᱚᱥᱛᱟ ᱠᱚᱦᱚᱸ ᱵᱟᱝ ᱛᱟᱦᱮᱸ ᱠᱟᱱᱟ ᱟᱨ ᱱᱮᱛᱟᱨ ᱫᱚ ᱵᱟᱸᱠᱩᱲᱟ ᱨᱮ ᱨᱟᱥᱛᱟ ᱜᱟᱴ ᱵᱷᱟᱹᱜᱤ ᱢᱮᱱᱟᱜᱼᱟ ᱜᱟᱹᱰᱤ ᱡᱚᱜᱟ ᱡᱚᱜᱽ ᱵᱷᱟᱹᱜᱤ ᱪᱮᱨᱦᱟ ᱢᱮᱱᱟᱜᱼᱟ ᱦᱟᱥᱯᱟᱛᱟᱞ ᱠᱚᱞᱮᱡᱽ ᱡᱚᱛᱚ ᱜᱮ ᱦᱩᱭ ᱟᱠᱟᱱᱟ ᱟᱨ ᱠᱟᱱᱮᱠᱴ ᱨᱮᱱᱟᱜ ᱡᱚᱜᱟ ᱡᱚᱜ ᱦᱚᱸ ᱱᱮᱛᱟᱨ ᱫᱚ ᱵᱷᱟᱜᱮ ᱢᱮᱱᱟᱜᱼᱟ ᱱᱚᱝᱠᱟ ᱞᱮᱠᱟᱛᱮ ᱜᱮ ᱵᱟᱹᱠᱩᱲᱟ ᱦᱚᱱᱚᱛ ᱫᱚ ᱟᱹᱰᱤ ᱜᱟᱱ ᱜᱮ ᱵᱚᱫᱚᱞ ᱟᱠᱟᱱᱟ ᱟᱨ ᱵᱟᱸᱠᱩᱲᱟ ᱦᱚᱱᱚᱛ ᱨᱮ ᱧᱩᱛᱩᱢᱟᱱ ᱱᱟᱜᱟᱢᱤᱭᱟᱹ ᱫᱚ ᱢᱮᱱᱟᱜ ᱠᱚᱣᱟ ᱩᱱᱠᱩ ᱠᱚᱫᱚ ᱥᱮᱫᱟᱭ ᱚᱠᱛᱚ ᱤᱝᱨᱮᱡᱽ ᱥᱟᱶᱛᱮ ᱞᱟᱹᱲᱦᱟᱹᱭ ᱞᱮᱫᱟ ᱠᱚ ᱫᱤᱥᱚᱢ ᱥᱟᱹᱫᱷᱤᱱ ᱞᱟᱹᱜᱤᱱ ᱚᱱᱟ ᱞᱟᱹᱲᱦᱟᱹᱭ ᱨᱮ ᱟᱹᱰᱤ ᱜᱟᱱ ᱜᱮ ᱠᱚ ᱜᱚᱡ ᱞᱮᱱᱟ ᱚᱱᱟ ᱛᱟᱭᱱᱚᱢ ᱫᱮᱥ ᱢᱟ ᱥᱟᱹᱫᱷᱤᱱ ᱫᱚ ᱥᱟᱹᱫᱷᱤᱱ ᱞᱮᱱᱟ ᱟᱨ ᱤᱥᱠᱩᱞ ᱠᱚᱞᱮᱡᱽ ᱠᱚᱦᱚᱸ ᱦᱩᱭ ᱮᱱᱟ ᱟᱨ ᱦᱚᱲ ᱠᱚᱦᱚᱸ ᱱᱟᱯᱟᱭ ᱛᱮ ᱢᱮᱱᱟᱜ ᱠᱚᱣᱟ ᱱᱚᱜᱼᱚᱭ ᱱᱚᱝᱠᱟ ᱜᱮ ᱵᱟᱸᱠᱩᱲᱟ ᱦᱚᱱᱚᱛ ᱫᱚ ᱞᱟᱦᱟᱱᱛᱤ ᱛᱮ ᱪᱟᱞᱟᱣ ᱮᱱᱟ